ᱟᱞᱮᱭᱟᱜ ᱜᱟᱶᱛᱟ ᱨᱮᱭᱟᱜ ᱥᱮᱨᱢᱟ ᱟᱨ ᱪᱟᱥ ᱠᱟᱹᱢᱤ ᱡᱟᱦᱟᱸ ᱫᱚ ᱱᱤᱛᱦᱚᱸ ᱪᱟᱞᱟᱜ ᱠᱟᱱᱟ ᱚᱱᱟ ᱫᱚ ᱦᱩᱭᱩᱜ ᱠᱟᱱᱟ ᱡᱟᱹᱥᱛᱤ ᱠᱟᱭᱛᱮ ᱡᱟᱦᱟᱸ ᱟᱨᱠᱤ ᱟᱞᱮᱭᱟᱜ ᱡᱟᱦᱟᱸ ᱦᱩᱭᱩᱜᱼᱟ ᱚᱱᱟ ᱫᱚ ᱦᱩᱭᱩᱜ ᱠᱟᱱᱟ ᱦᱩᱲᱩ ᱡᱟᱦᱟᱸ ᱟᱞᱮ ᱵᱚᱪᱷᱚᱨ ᱨᱮ ᱢᱟᱱᱮ ᱥᱮᱨᱢᱟ ᱨᱮ ᱵᱟᱨ ᱫᱷᱟᱣ ᱞᱮ ᱪᱟᱥ ᱜᱮᱭᱟ ᱢᱤᱫ ᱫᱷᱟᱣ ᱫᱚ ᱵᱚᱨᱥᱟ ᱨᱮ ᱟᱨ ᱢᱤᱫ ᱫᱷᱟᱣ ᱫᱚ ᱵᱚᱨᱥᱟ ᱨᱮ ᱢᱤᱫ ᱫᱷᱟᱣ ᱫᱚ ᱫᱷᱚᱨᱚᱱ ᱨᱮ ᱟᱨ ᱤᱱᱟᱹᱯᱚᱨ ᱜᱮ ᱡᱟᱹᱥᱛᱤ ᱠᱟᱭᱞᱮ ᱪᱟᱥᱼᱟ ᱤᱱᱟᱹ ᱯᱚᱨ ᱫᱚᱥᱟᱨ ᱫᱚ ᱦᱩᱭᱩᱜ ᱠᱟᱱᱟ ᱟᱹᱞᱩ ᱟᱹᱞᱩ ᱞᱮ ᱪᱟᱥᱼᱟ ᱚᱱᱟ ᱫᱚ ᱢᱟᱱᱮ ᱟᱞᱮ ᱴᱷᱮᱱ ᱦᱚᱸ ᱟᱞᱮ ᱥᱮᱫ ᱟᱨᱠᱤ ᱱᱤᱭᱟᱹ ᱴᱚᱴᱷᱟ ᱨᱮᱫᱚ ᱟᱹᱰᱤ ᱡᱟᱹᱥᱛᱤ ᱠᱟᱭᱛᱮ ᱟᱹᱞᱩ ᱪᱟᱥ ᱨᱮᱱᱟᱜ ᱪᱚᱞ ᱫᱚ ᱢᱮᱱᱟᱜᱼᱟ ᱟᱨ ᱤᱱᱟᱹ ᱯᱚᱨ ᱫᱚ ᱦᱩᱭᱩᱜ ᱠᱟᱱᱟ ᱛᱩᱲᱤ ᱡᱟᱦᱟᱸ ᱟᱞᱮ ᱚᱱᱟᱦᱚᱸ ᱟᱹᱰᱤ ᱡᱟᱹᱥᱛᱤᱞᱮ ᱟᱹᱰᱤ ᱡᱟᱹᱥᱛᱤ ᱠᱟᱭᱛᱮᱞᱮ ᱪᱟᱥᱼᱟ ᱛᱚ ᱟᱞᱮ ᱴᱚᱴᱷᱟ ᱨᱮᱫᱚ ᱡᱟᱹᱥᱛᱤ ᱠᱟᱭᱛᱮ ᱦᱩᱲᱩ ᱜᱮᱞᱮ ᱪᱟᱥᱼᱟ ᱛᱚ ᱦᱩᱲᱩ ᱫᱚ ᱟᱞᱮ ᱫᱚ ᱯᱨᱚᱛᱷᱚᱢ ᱫᱚ ᱦᱩᱲᱩ ᱨᱮᱱᱟᱜ ᱡᱟᱦᱟᱸ ᱤᱭᱟᱹ ᱢᱟᱱᱮ ᱤᱭᱟᱹ ᱦᱩᱭᱩᱜ ᱜᱮᱭᱟ ᱦᱩᱲᱩ ᱦᱩᱲᱩ ᱨᱮᱱᱟᱜ ᱡᱟᱦᱟᱸ ᱵᱤᱡᱽ ᱦᱩᱭᱩᱜ ᱜᱮᱭᱟ ᱛᱚ ᱚᱱᱟᱞᱮ ᱟᱹᱜᱩᱭᱟ ᱛᱟᱨᱯᱚᱨᱮ ᱮᱨ ᱟᱞᱮ ᱮᱨ ᱠᱟᱛᱮᱫ ᱛᱟᱨᱯᱚᱨᱮ ᱚᱱᱟ ᱡᱟᱦᱟᱸ ᱢᱟᱱᱮ ᱡᱟᱦᱟᱸ ᱛᱩᱫᱩᱜᱼᱟ ᱟᱨᱠᱤ ᱡᱮᱢᱚᱱ ᱜᱟᱹᱪᱷᱤ ᱞᱮ ᱢᱮᱛᱟᱜᱼᱟ ᱟᱞᱮᱫᱚ ᱛᱚ ᱚᱱᱟ ᱜᱟᱹᱪᱷᱤ ᱜᱟᱹᱪᱷᱤ ᱞᱮ ᱟᱹᱜᱩᱭᱟ ᱜᱟᱹᱪᱷᱤ ᱟᱹᱜᱩ ᱠᱟᱛᱮᱫ ᱚᱱᱟ ᱠᱚ ᱜᱟᱹᱪᱷᱤ ᱟᱹᱜᱩ ᱠᱟᱛᱮᱫ ᱛᱟᱨᱯᱚᱨᱮ ᱚᱱᱟ ᱢᱟᱱᱮ ᱦᱩᱲᱩ ᱤᱭᱟᱹ ᱡᱟᱦᱟᱸ ᱟᱨᱠᱤ ᱠᱷᱮᱛ ᱨᱮᱠᱚ ᱚᱱᱟ ᱢᱟᱱᱮ ᱥᱤᱭᱟᱠᱚ ᱚᱱᱟ ᱠᱷᱮᱛᱨᱮ ᱟᱞᱮ ᱫᱚ ᱡᱩᱫᱤ ᱫᱟᱜ ᱠᱚ ᱴᱷᱤᱠᱼᱴᱷᱟᱠ ᱛᱟᱦᱮᱸ ᱞᱮᱱᱠᱷᱟᱱ ᱛᱟᱦᱞᱮ ᱚᱱᱟᱞᱮ ᱨᱚᱦᱚᱭ ᱠᱮᱫ ᱜᱮ ᱛᱟᱨᱯᱚᱨᱮ ᱟᱞᱮ ᱥᱮᱫ ᱫᱚ ᱦᱩᱲᱩ ᱫᱚ ᱚᱱᱠᱟ ᱠᱟᱛᱮᱫ ᱜᱮᱞᱮ ᱨᱚᱦᱚᱭᱟ ᱟᱨ ᱛᱟᱨᱯᱚᱨᱮ ᱟᱹᱞᱩ ᱫᱚ ᱟᱞᱮᱫᱚ ᱯᱨᱚᱛᱷᱚᱢ ᱟᱹᱞᱩ ᱞᱮ ᱟᱹᱜᱩ ᱠᱮᱫ ᱜᱮ ᱛᱟᱨᱯᱚᱨᱮ ᱚᱱᱟ ᱟᱹᱞᱩ ᱞᱮ ᱜᱮᱫᱟ ᱜᱮᱫ ᱠᱟᱛᱮᱫ ᱡᱟᱦᱟᱸ ᱯᱩᱝᱲᱤ ᱯᱩᱝᱲᱤ ᱛᱟᱦᱮᱱᱟ ᱚᱱᱟ ᱠᱚᱞᱮ ᱯᱩᱝᱲᱤ ᱯᱩᱝᱲᱤ ᱛᱟᱦᱮᱱᱟ ᱚᱱᱟ ᱠᱚᱞᱮ ᱡᱟᱦᱟᱸ ᱯᱩᱝᱲᱤ ᱯᱩᱝᱲᱤ ᱛᱟᱦᱮᱱᱟ ᱚᱱᱟ ᱠᱚᱞᱮ ᱚᱱᱟ ᱠᱚᱞᱮ ᱢᱟᱱᱮ ᱚᱱᱟ ᱡᱟᱦᱟᱸ ᱠᱷᱮᱛᱨᱮ ᱟᱞᱮ ᱚᱱᱟ ᱠᱚ ᱥᱤ ᱠᱟᱛᱮᱫ ᱛᱟᱨᱯᱚᱨᱮ ᱰᱟᱬᱟ ᱞᱮ ᱵᱮᱱᱟᱣᱟ ᱰᱟᱬᱟ ᱵᱮᱱᱟᱣ ᱠᱟᱛᱮᱫ ᱚᱱᱟᱨᱮ ᱚᱱᱟᱨᱮ ᱟᱞᱮ ᱫᱚ ᱚᱱᱟᱨᱮ ᱛᱟᱨᱯᱚᱨ ᱚᱱᱟ ᱡᱟᱦᱟᱸ ᱯᱩᱝᱠᱩᱨ ᱟᱠᱟᱱ ᱡᱟᱦᱟᱸ ᱜᱮᱫ ᱠᱟᱫᱟᱞᱮ ᱚᱱᱟ ᱟᱹᱞᱩ ᱚᱱᱟᱞᱮ ᱚᱱᱟᱞᱮ ᱢᱟᱱᱮ ᱛᱚᱯᱟ ᱤᱫᱤ ᱠᱟᱜᱼᱟ ᱫᱤᱭᱮ ᱛᱚᱯᱟ ᱠᱟᱛᱮᱫ ᱞᱮ ᱯᱚᱴᱚᱢ ᱠᱟᱜᱼᱟ ᱟᱨ ᱛᱩᱲᱤ ᱫᱚ ᱟᱞᱮ ᱫᱚ ᱚᱱᱠᱟᱜᱮ ᱥᱮ ᱱᱚᱝᱠᱟ ᱯᱨᱚᱥᱮᱥ ᱜᱮ ᱱᱚᱣᱟ ᱢᱟᱱᱮ ᱥᱤ ᱠᱟᱛᱮᱫ ᱥᱤ ᱠᱟᱛᱮᱫ ᱛᱟᱨᱯᱚᱨᱮ ᱥᱤ ᱠᱟᱛᱮᱫ ᱛᱟᱨᱯᱚᱨᱮ ᱛᱟᱨᱯᱚᱨᱮ ᱞᱮ ᱤᱭᱟᱹ ᱚᱱᱟ ᱰᱟᱨ ᱢᱟᱱᱮ ᱚᱱᱟ ᱦᱚᱸ ᱚᱱᱮ ᱚᱱᱠᱟ ᱰᱟᱬᱟᱞᱮ ᱵᱮᱱᱟᱣ ᱠᱟᱫᱟ ᱛᱟᱨᱯᱚᱨᱮ ᱚᱱᱟᱞᱮ ᱢᱟᱱᱮ ᱤᱭᱟᱹ ᱠᱚᱞᱮ ᱮᱨᱟᱜᱼᱟ ᱛᱩᱲᱤ ᱞᱮ ᱮᱨᱟᱜᱼᱟ ᱛᱚ ᱟᱞᱮ ᱱᱤᱭᱟᱹ ᱴᱚᱴᱷᱟ ᱨᱮᱫᱚ ᱚᱱᱠᱟ ᱠᱟᱛᱮᱫ ᱜᱮ ᱢᱟᱱᱮ ᱟᱹᱰᱤ ᱡᱟᱹᱥᱛᱤ ᱠᱟᱭᱛᱮ ᱢᱟᱱᱮ ᱪᱟᱥ ᱦᱩᱭᱩᱜᱼᱟ ᱡᱮᱢᱚᱱ ᱟᱹᱞᱩ ᱛᱟᱨᱯᱚᱨᱮ ᱦᱩᱲᱩ ᱦᱩᱲᱩ ᱫᱚ ᱡᱟᱹᱥᱛᱤ ᱠᱟᱭᱛᱮ ᱵᱮᱥᱤ ᱜᱮ ᱦᱩᱭᱩᱜᱼᱟ ᱟᱞᱮ ᱥᱮᱫ ᱫᱚ